ᱢᱤᱫᱴᱮᱱ ᱯᱨᱳᱰᱟᱠᱴ ᱞᱟᱭᱤᱵ ᱵᱳᱭ ᱥᱟᱵᱚᱱᱤᱧ ᱦᱟᱛᱟᱣ ᱠᱮᱫᱼᱟ ᱠᱚᱢ ᱫᱟᱢ ᱛᱮ ᱵᱷᱟᱜᱮ ᱵᱮᱵᱚᱦᱟᱨᱮ ᱮᱢ ᱫᱟᱲᱮᱭᱟᱜ ᱠᱟᱱᱟ ᱢᱚᱸᱡᱽ ᱜᱮ ᱛᱚ ᱟᱯᱮᱦᱚᱸᱯᱮ ᱵᱮᱵᱚᱦᱟᱨ ᱫᱟᱲᱮᱭᱟᱜᱼᱟ ᱟᱹᱰᱤ ᱠᱚᱢ ᱥᱚᱢ ᱛᱮ ᱧᱟᱢᱚᱜ ᱠᱟᱱᱟ ᱱᱚᱶᱟ ᱥᱟᱵᱚᱱ